ᱦᱮᱸ ᱱᱤᱛᱚᱜ ᱫᱚᱵᱚᱱ ᱧᱮᱞ ᱠᱚᱣᱟ ᱵᱟᱝᱢᱟ ᱟᱹᱰᱤ ᱦᱚᱲ ᱦᱮᱰᱯᱷᱳᱱ ᱠᱚ ᱵᱮᱵᱚᱦᱟᱨᱫᱟ ᱛᱳ ᱦᱮᱰᱯᱷᱳᱱ ᱵᱮᱵᱚᱦᱟᱨ ᱨᱮ ᱡᱟᱦᱟᱸ ᱠᱚᱵᱚᱱ ᱧᱮᱞᱧᱟᱢ ᱠᱟᱫᱟ ᱡᱮ ᱟᱹᱰᱤ ᱵᱟᱹᱲᱤᱡ ᱜᱷᱚᱴᱚᱱ ᱜᱷᱚᱴᱟᱜ ᱠᱟᱱᱟ ᱡᱮᱦᱮᱛᱩ ᱦᱮᱰᱯᱷᱳᱱᱮ ᱞᱟᱜᱟᱣ ᱠᱟᱫᱟ ᱦᱚᱭᱛᱳ ᱜᱟᱹᱰᱤᱛᱮᱭ ᱪᱟᱞᱟᱜ ᱠᱟᱱᱟ ᱟᱨ ᱵᱟᱝᱠᱷᱟᱱ ᱫᱚ ᱦᱮᱰᱯᱷᱳᱱ ᱞᱟᱜᱟᱣ ᱠᱟᱫᱟᱭ ᱡᱟᱦᱟᱱᱟᱜ ᱜᱮ ᱠᱟᱹᱢᱤᱭᱮᱫᱟ ᱦᱮᱰᱯᱷᱳᱱ ᱛᱮᱜᱮ ᱞᱟᱜᱟᱣᱫᱟ ᱵᱟᱠᱷᱟᱱ ᱱᱚᱜᱼᱚᱭ ᱡᱮ ᱢᱤᱫᱴᱮᱡ ᱛᱟᱲᱟᱥ ᱛᱟᱨᱠᱚ ᱛᱟᱠᱮᱨ ᱠᱚ ᱦᱮᱰᱯᱷᱳᱱ ᱨᱮ ᱵᱟᱭ ᱠᱟᱡᱽᱼᱟ ᱦᱚᱭᱛᱚ ᱦᱮᱰᱨᱮ ᱮᱢᱚᱱ ᱜᱷᱚᱴᱚᱱ ᱜᱷᱚᱴᱟᱜ ᱠᱟᱱᱟ ᱡᱟᱦᱟᱸ ᱫᱚ ᱟᱭᱟᱜ ᱞᱩᱛᱩᱨ ᱜᱮ ᱮᱢᱚᱱ ᱢᱤᱫᱴᱮᱡ ᱥᱤᱥᱴᱮᱢ ᱨᱮ ᱛᱤᱸᱜᱩᱱ ᱠᱟᱱ ᱛᱟᱭᱟ ᱡᱮᱢᱚᱱ ᱱᱚᱝᱠᱟ ᱧᱮᱞ ᱦᱩᱭ ᱠᱟᱱᱟ ᱡᱮ ᱰᱟᱭᱵᱷᱟᱨ ᱠᱚ ᱡᱟᱦᱟᱸᱭ ᱨᱮᱹᱞ ᱰᱟᱭᱵᱷᱟᱨ ᱠᱚ ᱡᱟᱦᱟᱸ ᱛᱤᱱᱟᱹᱜ ᱵᱟᱥᱛᱚᱵ ᱨᱮ ᱡᱟᱦᱟᱸᱠᱚ ᱧᱮᱞ ᱠᱟᱱᱟ ᱡᱟᱦᱟᱸᱭ ᱤᱧᱡᱤᱱᱤᱭᱟᱨ ᱠᱟᱱᱟᱭ ᱤᱧᱡᱤᱱ ᱠᱟᱱᱟᱭ ᱩᱱᱤᱫᱚ ᱤᱧᱡᱤᱱ ᱨᱮ ᱟᱸᱡᱚᱢ ᱟᱸᱡᱚᱢᱛᱮ ᱩᱱᱤᱫᱚ ᱠᱟᱞᱟᱜ ᱠᱟᱱᱟᱭ ᱢᱟᱱᱮ ᱦᱮᱰᱯᱷᱚᱱ ᱞᱮᱠᱟᱜᱮ ᱦᱮᱰᱯᱷᱳᱱᱨᱮ ᱪᱮᱫ ᱞᱮᱠᱟ ᱥᱟᱰᱮᱠᱟᱱᱟ ᱟᱫᱚ ᱚᱱᱠᱟᱱ ᱢᱤᱫᱴᱟᱱ ᱦᱮᱵᱤᱴ ᱨᱮ ᱦᱤᱡᱩᱜᱼᱟ ᱵᱟᱝᱢᱟ ᱚᱱᱠᱟ ᱦᱮᱰᱯᱷᱚᱱ ᱞᱟᱜᱟᱣ ᱠᱟᱛᱮᱜ ᱦᱚᱸ ᱟᱨ ᱵᱟᱝ ᱠᱟᱛᱮᱜ ᱦᱚᱸ ᱩᱱᱤᱫᱚ ᱚᱱᱠᱟᱜᱮ ᱵᱩᱡᱷᱟᱹᱣᱟᱭ ᱞᱩᱛᱩ ᱨᱮ ᱟᱸᱡᱚᱢᱮᱛ ᱞᱮᱠᱟᱜᱮ ᱟᱫᱚ ᱚᱱᱟᱛᱤᱧ ᱞᱟᱹᱭᱟ ᱦᱮᱰᱯᱷᱳᱱ ᱚᱱᱠᱟ ᱰᱷᱮᱨ ᱵᱟᱨ ᱤᱭᱩᱡᱽ ᱵᱟ ᱵᱮᱵᱚᱦᱟᱨ ᱫᱚ ᱵᱟᱝ ᱴᱷᱤᱠ ᱠᱟᱱᱟ ᱥᱟᱨᱟᱠᱷᱚᱱ ᱵᱮᱵᱚᱦᱟᱨ ᱵᱮᱵᱚᱦᱟᱨ ᱛᱮ ᱚᱱᱟᱫᱚ ᱦᱮᱰᱯᱷᱚᱱ ᱵᱮᱵᱚᱦᱟᱨᱜᱮ ᱴᱷᱤᱠ ᱵᱟᱝ ᱠᱟᱱᱟ ᱦᱮᱰᱯᱷᱳᱱ ᱵᱮᱵᱚᱦᱟᱨ ᱞᱮᱠᱷᱟᱱ ᱱᱚᱜᱼᱚᱭ ᱡᱟᱦᱟᱸ ᱠᱚ ᱵᱟᱥᱛᱚᱵ ᱵᱚᱱ ᱧᱮᱞᱫᱟ ᱢᱮᱸᱫ ᱛᱮ ᱟᱹᱰᱤ ᱦᱚᱲ ᱫᱩᱨᱜᱷᱚᱴᱚᱱᱟ ᱟᱹᱰᱤ ᱨᱚᱠᱚᱢ ᱦᱩᱭᱩᱜ ᱠᱟᱱᱟ ᱟᱫᱚ ᱱᱚᱣᱟᱛᱤᱧ ᱢᱮᱱᱟ ᱡᱮ ᱚᱱᱟᱫᱚ ᱵᱮᱵᱚᱦᱟᱨ ᱜᱮ ᱵᱟᱝ ᱴᱷᱤᱠᱟ ᱦᱮᱰᱯᱷᱳᱱ ᱫᱚ ᱠᱟᱨᱚᱱ ᱵᱚᱦᱚᱜ ᱵᱨᱮᱱ ᱦᱚᱸᱭ ᱵᱟᱹᱲᱤᱡᱫᱟ ᱞᱩᱛᱩᱨ ᱦᱚᱸᱭ ᱵᱟᱹᱲᱤᱡᱫᱟ ᱡᱚᱛᱚ ᱜᱮᱭ ᱵᱟᱹᱲᱤᱡᱫᱟ ᱟᱨ ᱥᱟᱱᱟᱢ ᱦᱚᱲ ᱜᱮᱠᱚ ᱵᱟᱹᱲᱤᱡᱚᱜ ᱠᱟᱱᱟ ᱱᱚᱣᱟᱜᱮ ᱢᱮᱱ ᱡᱤᱱᱤᱥ ᱢᱤᱫᱴᱮᱱ ᱢᱮᱱᱟ